ᱱᱚᱣᱟ ᱟᱯᱮ ᱴᱚᱴᱷᱟᱨᱮ ᱱᱟᱦᱟᱜ ᱡᱩᱣᱟᱹᱱ ᱠᱚᱲᱟ ᱠᱩᱲᱤ ᱠᱚ ᱪᱮᱫ ᱠᱷᱮᱞᱳᱰ ᱪᱮᱛᱟᱱ ᱡᱟᱹᱥᱛᱤ ᱨᱟᱹᱥᱠᱟᱹ ᱠᱚ ᱥᱚᱫᱚᱨᱮᱫᱟ ᱱᱚᱣᱟ ᱵᱟᱨᱮᱛᱮ ᱟᱢ ᱱᱚᱰᱮ ᱞᱟᱹᱭᱢᱮ ᱚᱱᱠᱟᱢᱟ ᱟᱞᱮ ᱮᱨᱤᱭᱟ ᱢᱟ ᱟᱹᱰᱤ ᱞᱳᱠᱟᱞ ᱫᱷᱟᱨᱟ ᱜᱮᱭᱟ ᱟᱫᱚ ᱡᱟᱹᱥᱛᱤ ᱠᱟᱨᱛᱮ ᱱᱟᱦᱟᱜ ᱡᱩᱣᱟᱹᱱ ᱠᱚᱲᱟ ᱠᱩᱲᱤ ᱠᱚᱫᱚ ᱯᱷᱩᱴᱵᱚᱞ ᱜᱮ ᱡᱟᱹᱥᱛᱤ ᱫᱚᱠᱚ ᱠᱷᱮᱞᱟ ᱟᱫᱚ ᱮᱱᱠᱷᱟᱱ ᱯᱷᱩᱴᱵᱚᱞ ᱜᱮ ᱡᱟᱹᱥᱛᱤ ᱠᱚ ᱠᱷᱮᱞᱟ ᱟᱫᱚ ᱟᱹᱭᱩᱵ ᱵᱮᱲᱟ ᱜᱮ ᱚᱱᱟ ᱫᱚᱠᱚ ᱠᱷᱮᱞᱟ ᱟᱨ ᱚᱱᱟᱨᱮ ᱩᱱᱠᱩ ᱟᱹᱰᱤ ᱨᱟᱹᱥᱠᱟᱹ ᱜᱮᱠᱚ ᱵᱩᱡᱷᱟᱹᱣᱟ ᱚᱱᱟᱨᱮ ᱟᱠᱚ ᱥᱚᱢᱚᱭ ᱠᱚ ᱮᱢᱜᱮᱭᱟ ᱫᱚᱢᱮᱜᱮ ᱟᱫᱚ ᱮᱱᱠᱷᱟᱱ ᱫᱤᱱᱜᱮ ᱟᱹᱭᱩᱵ ᱵᱮᱲᱟ ᱫᱚ ᱱᱟᱦᱟᱜ ᱠᱚ ᱠᱷᱮᱞᱟ ᱟᱨ ᱠᱟᱹᱡ ᱠᱟᱹᱡ ᱫᱷᱟᱨᱟ ᱠᱚᱫᱚ ᱩᱱᱠᱩ ᱫᱚ ᱡᱟᱹᱥᱛᱤ ᱪᱟᱠᱟ ᱠᱚ ᱠᱚ ᱠᱷᱮᱞᱟ ᱟᱨ ᱡᱩᱭᱟᱹᱱ ᱠᱚᱲᱟ ᱠᱩᱲᱤ ᱥᱮᱬᱟ ᱠᱚᱫᱚ ᱩᱱᱠᱩᱫᱚ ᱯᱷᱩᱴᱵᱚᱞ ᱠᱚ ᱠᱷᱮᱞᱟ ᱟᱨ ᱥᱚᱢᱚᱭ ᱥᱚᱢᱚᱭ ᱨᱮ ᱚᱱᱟ ᱥᱩᱨ ᱠᱚᱨᱮᱫ ᱴᱩᱨᱱᱟᱢᱮᱱᱴ ᱦᱩᱭᱩᱜᱼᱟ ᱚᱱᱟᱠᱚᱨᱮᱱ ᱟᱠᱚ ᱵᱷᱟᱜ ᱠᱚ ᱦᱟᱛᱟᱣᱟ ᱟᱨ ᱯᱨᱟᱭᱤᱡᱽ ᱠᱚᱦᱚᱸ ᱠᱚ ᱧᱟᱢ ᱵᱟᱲᱟᱭ ᱜᱮᱭᱟ ᱟᱨ ᱤᱱᱟᱹᱯᱚᱨᱮ ᱟᱞᱮ ᱴᱷᱮᱱ ᱦᱚᱸ ᱱᱚᱸᱰᱮ ᱦᱚᱸ ᱥᱟᱞᱨᱮ ᱵᱚᱪᱷᱚᱨ ᱨᱮ ᱢᱤᱫ ᱫᱷᱟᱣ ᱫᱚ ᱞᱮ ᱱᱚᱣᱟ ᱤᱭᱟᱹ ᱯᱷᱩᱴᱵᱚᱞ ᱴᱩᱨᱱᱟᱢᱮᱱᱴ ᱱᱚᱣᱟ ᱠᱚᱢᱯᱤᱴᱤᱥᱮᱱ ᱞᱮᱠᱟᱞᱮ ᱫᱚᱦᱚᱭ ᱜᱮᱭᱟ ᱟᱨ ᱚᱱᱟᱨᱮ ᱟᱞᱮ ᱦᱚᱸ ᱮᱴᱟᱜ ᱠᱚᱨᱮᱱ ᱮᱴᱟᱜ ᱴᱚᱴᱷᱟ ᱠᱚᱨᱮᱱ ᱥᱮ ᱮᱴᱟᱜ ᱟᱹᱛᱩ ᱠᱚᱨᱮᱱ ᱠᱷᱮᱞᱟᱲᱤ ᱠᱚᱦᱚᱸᱞᱮ ᱱᱮᱶᱛᱟ ᱠᱚᱜᱮᱭᱟ ᱟᱨ ᱩᱱᱠᱩᱞᱮ ᱠᱷᱮᱞ ᱦᱚᱪᱚᱠᱚᱛᱮ ᱱᱚᱸᱰᱮ ᱠᱚᱢᱤᱴᱤ ᱯᱟᱦᱟᱴᱟ ᱠᱷᱚᱱ ᱯᱨᱟᱭᱤᱡᱽ ᱦᱚᱸᱞᱮ ᱮᱢᱟ ᱠᱚᱜᱮᱭᱟ ᱟᱞᱮ ᱟᱹᱛᱩ ᱨᱮᱱ ᱠᱚᱲᱟ ᱦᱚᱸ ᱟᱫᱷᱮᱠ ᱫᱚ ᱚᱱᱠᱟ ᱢᱮᱱᱟᱜ ᱠᱚᱜᱮᱭᱟ ᱡᱟᱦᱟᱸ ᱡᱮ ᱮᱴᱟᱜ ᱟᱹᱛᱩ ᱠᱚᱦᱚᱸ ᱠᱚ ᱪᱟᱞᱟᱜᱼᱟ ᱠᱷᱮᱞ ᱵᱟᱲᱟ ᱟᱨ ᱩᱱᱠᱩᱣᱟᱜ ᱦᱚᱸ ᱢᱚᱱᱮ ᱟᱹᱰᱤ ᱜᱮ ᱢᱮᱱᱟᱜᱼᱟ ᱡᱮ ᱠᱷᱮᱞᱨᱮ ᱟᱠᱚ ᱡᱟᱦᱟᱸ ᱛᱤᱥ ᱡᱟᱦᱟᱱᱟᱜ ᱠᱚ ᱢᱟᱱᱮ ᱛᱟᱹᱨᱠᱤᱭᱟᱠᱚ ᱢᱮᱱᱛᱮᱫ ᱮᱱᱠᱷᱟᱱ ᱠᱷᱮᱞ ᱫᱚ ᱥᱚᱨᱤᱨ ᱞᱟᱹᱜᱤᱫ ᱟᱹᱰᱤ ᱥᱚᱨᱤᱨ ᱨᱮᱭᱟᱜ ᱥᱟᱥᱛᱷ ᱦᱚᱲᱢᱚ ᱨᱮᱭᱟᱜ ᱥᱟᱥᱛᱷᱚ ᱫᱚᱦᱚ ᱞᱟᱹᱜᱤᱫ ᱟᱹᱰᱤ ᱜᱮ ᱵᱷᱟᱹᱜᱤᱭᱟᱱᱟ ᱟᱨ ᱠᱷᱮᱞ ᱫᱚ ᱟᱵᱚᱣᱟᱜ ᱟᱹᱰᱤ ᱡᱩᱨᱩᱨᱤ ᱠᱟᱱᱜᱮᱭᱟ